ᱤᱧᱤᱧ ᱞᱟᱹᱭᱮᱜ ᱠᱟᱱᱟ ᱪᱟᱥ ᱨᱮᱱᱟᱜ ᱫᱚ ᱵᱟᱲᱟᱭ ᱜᱮᱭᱟ ᱠᱷᱩᱵ ᱮᱠᱴᱟ ᱟᱭᱢᱟ ᱵᱟᱹᱧ ᱵᱟᱲᱟᱭᱟ ᱪᱟᱥ ᱪᱮᱫ ᱥᱚᱢᱚᱭ ᱞᱟᱹᱭ ᱠᱟᱛᱮᱜ ᱤᱧ ᱵᱟᱲᱟᱭ ᱦᱚᱪᱚ ᱫᱟᱲᱮ ᱯᱮᱭᱟ ᱡᱮᱢᱚᱱ ᱦᱩᱲᱩ ᱥᱮ ᱜᱩᱦᱩᱢ ᱥᱮ ᱴᱟᱢᱟᱴᱳᱞ ᱵᱮᱜᱩᱱ ᱦᱮᱸ ᱟᱨ ᱠᱟᱨᱞᱟ ᱡᱷᱤᱜᱟᱹ ᱚᱱᱟ ᱠᱚ ᱚᱱᱟ ᱠᱚᱦᱚᱧ ᱵᱟᱰᱟᱭᱟ ᱟᱫᱚ ᱚᱱᱟ ᱥᱤᱡᱮᱱᱨᱮ ᱢᱤᱫᱴᱮᱡ ᱥᱤᱡᱮᱱ ᱨᱮ ᱪᱟᱥ ᱦᱩᱭᱩᱜᱼᱟ ᱡᱮᱢᱚᱱ ᱦᱩᱲᱩ ᱫᱚ ᱵᱚᱨᱥᱟ ᱥᱚᱢᱚᱭ ᱪᱟᱥ ᱦᱩᱭᱩᱜᱼᱟ ᱟᱨ ᱠᱷᱚᱨᱟ ᱥᱚᱢᱚᱭ ᱟᱨ ᱵᱮᱜᱩᱱ ᱠᱚᱫᱚ ᱱᱤᱭᱟᱹ ᱪᱟᱥ ᱦᱩᱭᱩᱜᱼᱟ ᱨᱮᱭᱟᱲ ᱫᱤᱱᱨᱮ ᱠᱟᱨᱞᱟ ᱡᱷᱤᱝᱜᱟᱹ ᱛᱩᱲᱤ ᱟᱨ ᱴᱟᱢᱟᱴᱳᱞ ᱚᱱᱟ ᱠᱚᱫᱚ ᱮᱠᱮᱱ ᱨᱮᱭᱟᱲ ᱫᱤᱱ ᱦᱤᱞᱳᱜ ᱪᱟᱥ ᱵᱟᱥ ᱠᱟᱱᱟ ᱥᱟᱨ ᱥᱤᱛᱩᱝ ᱫᱤᱱ ᱨᱮᱭᱟᱜ ᱪᱟᱥ ᱫᱚ ᱦᱩᱭᱩᱜ ᱠᱟᱱᱟ ᱛᱤᱞᱢᱤᱧ ᱟᱨ ᱦᱩᱲᱩ ᱚᱱᱟᱫᱚ ᱵᱚᱥᱚᱱᱛᱚ ᱦᱩᱲᱩ ᱠᱚ ᱟᱫᱚ ᱚᱱᱟ ᱫᱚ ᱦᱩᱲᱩ ᱫᱚ ᱦᱩᱭᱩᱜ ᱠᱟᱱᱟ ᱪᱷᱚᱛᱤᱥ ᱦᱩᱲᱩ ᱨᱚᱦᱚᱭ ᱦᱩᱭᱩᱜᱼᱟ ᱪᱷᱚᱛᱨᱤᱥ ᱦᱩᱲᱩ ᱫᱚ ᱠᱚᱢ ᱥᱚᱢᱚᱭᱨᱮ ᱦᱩᱭᱩᱜᱼᱟ ᱛᱳ ᱚᱱᱟ ᱦᱩᱲᱩ ᱫᱚ ᱛᱤᱨᱤᱥ ᱫᱤᱱ ᱛᱤᱨᱤᱥ ᱫᱤᱱ ᱢᱚᱫᱽᱫᱷᱮ ᱦᱩᱭᱩᱜᱼᱟ ᱜᱟᱹᱪᱷᱤ ᱮᱨ ᱛᱷᱮᱠᱮ ᱟᱨ ᱦᱩᱲᱩ ᱮᱨ ᱫᱷᱟᱹᱵᱤᱡ ᱫᱤᱱ ᱛᱤᱱ ᱢᱟᱥ ᱞᱟᱜᱟᱜᱼᱟ ᱟᱨ ᱦᱩᱲᱩ ᱠᱚᱣᱟᱜ ᱧᱩᱛᱩᱢ ᱫᱚ ᱵᱟᱹᱱᱩᱜᱼᱟ ᱪᱷᱚᱛᱨᱤᱥ ᱥᱚᱨᱱᱚ ᱢᱤᱱᱤᱠᱮᱴ ᱜᱚᱴᱠᱟ ᱵᱟᱥᱢᱚᱛᱤ ᱮᱢᱟᱱ ᱛᱮᱭᱟᱜ ᱦᱩᱲᱩ ᱠᱚ ᱟᱫᱚ ᱚᱱᱟ ᱠᱚ ᱦᱩᱲᱩ ᱫᱚ ᱵᱚᱨᱥᱟ ᱨᱮᱱᱟᱜ ᱠᱟᱱᱟ ᱡᱟᱸᱦᱟ ᱠᱚ ᱥᱚᱨᱱᱚ ᱚᱱᱟᱦᱚᱸ ᱵᱚᱨᱥᱟ ᱨᱮ ᱦᱩᱭᱩᱜᱼᱟ ᱟᱫᱚ ᱫᱮᱨᱤᱧᱮᱜ ᱛᱮ ᱮᱨ ᱦᱩᱭᱩᱜ ᱪᱷᱚᱛᱨᱤᱥ ᱫᱚ ᱮᱨ ᱠᱟᱛᱮᱜ ᱫᱚ ᱨᱚᱦᱚᱭ ᱦᱩᱭᱩᱜᱼᱟ ᱥᱚᱨᱱᱚ ᱠᱚ ᱪᱷᱚᱛᱨᱤᱥ ᱠᱚ ᱟᱫᱚ ᱟᱞᱚ ᱥᱮᱫ ᱫᱚ ᱵᱚᱨᱥᱟ ᱥᱚᱢᱚᱭ ᱫᱚ ᱵᱟᱨ ᱫᱷᱟᱣ ᱠᱚ ᱯᱟᱨᱮᱭᱟᱜᱼᱟ ᱵᱟᱨ ᱫᱟᱢ ᱯᱮ ᱚᱥᱩᱫ ᱥᱮ ᱨᱟᱱ ᱠᱚ ᱮᱥᱯᱨᱮ ᱟᱜᱼᱟ ᱚᱱᱠᱟ ᱞᱮᱠᱟᱛᱮ ᱚᱱᱟ ᱠᱚᱫᱚ ᱟᱞᱮ ᱟᱞᱮᱞᱮ ᱚᱱᱠᱟ ᱞᱮᱠᱟᱛᱮ ᱤᱧᱤᱧ ᱵᱩᱡᱷᱟᱹᱣ ᱟᱠᱟᱫᱟ ᱦᱮᱸ ᱟᱨ ᱟᱨ ᱱᱤᱭᱟᱹ ᱵᱮᱜᱩᱱ ᱴᱟᱢᱟᱴᱳᱞ ᱡᱚᱢᱟᱜ ᱫᱚ ᱡᱟ ᱤᱭᱟᱹ ᱥᱚᱢᱚᱭ ᱦᱩᱭᱩᱜᱼᱟ ᱨᱮᱭᱟᱲ ᱫᱤᱱᱜᱮ ᱩᱱ ᱥᱚᱢᱚᱭ ᱡᱚᱢᱟᱜ ᱠᱟᱛᱮᱞᱮ ᱵᱚᱵᱚᱦᱟᱨᱟ ᱚᱱᱟᱜᱤᱧ ᱵᱟᱲᱟᱭᱟ